ᱜᱚᱱᱮᱥ ᱜᱮᱥ ᱮᱡᱮᱱᱥᱤ

ᱥᱩᱱᱩ ᱠᱤᱥᱠᱩᱧ ᱢᱮᱱᱮᱫ ᱛᱟᱦᱮᱱ

ᱟᱫᱷᱟᱨ ᱱᱚᱢᱵᱚᱨ ᱦᱩᱭᱩᱜ ᱠᱟᱱᱟ ᱚ ᱤᱨᱟᱹᱞ ᱤᱨᱟᱹᱞ ᱮᱭᱟᱭ ᱢᱤᱫ ᱵᱟᱨ ᱢᱚᱬᱮ

ᱯᱩᱱ ᱮᱭᱟᱭ ᱟᱨᱮ ᱢᱚᱬᱮ ᱤᱧᱟᱹᱜ ᱜᱮᱥ ᱪᱟᱵᱟᱜ ᱪᱮᱛᱟᱱ ᱨᱮ ᱚᱱᱟᱛᱮ ᱟᱹᱵᱤᱱ ᱴᱷᱮᱱᱤᱧ ᱚᱞ ᱟᱠᱫᱟ ᱡᱮ ᱛᱤᱱᱟᱹᱜ ᱫᱤᱱ ᱠᱷᱟᱱ ᱱᱚᱣᱟ ᱨᱮᱭᱟᱜ ᱵᱩᱞᱤᱝ ᱦᱩᱭ ᱫᱟᱲᱮᱭᱟᱜᱼᱟ ᱟᱨ ᱰᱮᱞᱤᱵᱷᱟᱨᱤ ᱛᱤᱥ ᱠᱷᱚᱱ ᱧᱟᱢᱚᱜᱼᱟ ᱚᱱᱟ ᱤᱫᱤ ᱠᱟᱛᱮᱞᱤᱧ ᱠᱩᱞᱤᱭᱟᱠᱟᱫ ᱵᱮᱱᱟ ᱟᱹᱞᱤᱧᱟᱜ ᱨᱮᱯᱷᱟᱨᱮᱱᱥ ᱱᱟᱢᱵᱟᱨ ᱫᱩᱭ ᱫᱩᱭ ᱪᱟᱨ ᱯᱟᱸᱪ ᱪᱷᱚᱭ ᱢᱮᱱᱟᱜ ᱟᱠᱟᱫᱟ ᱟᱹᱵᱤᱱ ᱴᱷᱮᱱ ᱞᱤᱧ ᱠᱩᱞᱤ ᱛᱤᱱᱟᱹᱜ ᱫᱤᱱ ᱠᱷᱟᱱ ᱜᱮᱥ ᱞᱤᱧ ᱧᱟᱢ ᱫᱟᱲᱮᱭᱟᱜᱼᱟ